ᱤᱧ ᱡᱟᱦᱟᱸᱨᱮ ᱢᱟᱱᱮ ᱯᱮᱲᱟᱼᱯᱩᱨᱵᱩ ᱠᱚ ᱥᱟᱶ ᱧᱟᱯᱟᱢᱤᱧ ᱠᱷᱚᱡᱟ ᱡᱟᱦᱟᱸ ᱦᱟᱴᱼᱵᱟᱡᱟᱨ ᱨᱮ ᱯᱮᱲᱟ ᱯᱩᱨᱵᱩᱠᱚ ᱥᱟᱶ ᱧᱟᱯᱟᱢᱤᱧ ᱠᱷᱚᱡᱟ ᱮᱱᱰᱮᱠᱷᱟᱱ ᱤᱧ ᱠᱩᱠᱞᱤ ᱠᱚᱣᱟ ᱡᱮ ᱪᱮᱫᱞᱮᱠᱟ ᱦᱮᱱᱟᱜ ᱢᱮᱭᱟ ᱚᱲᱟᱜᱨᱮ ᱪᱮᱫᱯᱮ ᱪᱤᱠᱟᱹᱭᱮᱫᱼᱟ ᱵᱟᱝ ᱡᱟᱦᱟᱸᱭᱠᱚ ᱚᱲᱟᱜᱨᱮ ᱡᱟᱦᱟᱸᱭ ᱟᱨᱦᱚᱸ ᱵᱟᱫᱽᱵᱟᱹᱠᱤ ᱦᱚᱲ ᱵᱮᱥᱜᱮ ᱢᱮᱱᱟᱜ ᱟᱠᱟᱫ ᱠᱚᱣᱟ ᱮᱱᱰᱮᱠᱷᱟᱱ ᱤᱧ ᱪᱮᱫᱟᱜ ᱤᱧ ᱠᱩᱞᱤ ᱠᱚᱣᱟ ᱡᱮ ᱯᱟᱹᱦᱤᱞ ᱯᱟᱹᱦᱤᱞᱨᱮ ᱡᱚᱛᱚ ᱦᱚᱲᱜᱮ ᱯᱟᱹᱦᱤᱞᱨᱮ ᱱᱤᱭᱟᱹ ᱥᱟᱱᱛᱟᱲ ᱥᱚᱢᱟᱡᱽᱨᱮ ᱯᱟᱹᱦᱤᱞᱫᱚ ᱡᱚᱛᱚ ᱦᱚᱲᱜᱮ ᱱᱤᱭᱟᱹ ᱠᱟᱛᱷᱟᱜᱮᱠᱚ ᱠᱩᱞᱤ ᱠᱚᱣᱟ ᱡᱮ ᱪᱮᱫᱞᱮᱠᱟ ᱢᱮᱱᱟᱜ ᱢᱮᱭᱟ ᱵᱟᱝ ᱵᱟᱹᱠᱤ ᱦᱚᱲ ᱚᱲᱟᱜᱨᱮ ᱪᱮᱫᱞᱮᱠᱟ ᱢᱮᱱᱟᱜ ᱠᱚᱣᱟ ᱪᱮᱫᱯᱮ ᱪᱤᱠᱟᱹᱭᱮᱫᱟ ᱛᱳ ᱚᱱᱟ ᱠᱟᱛᱷᱟᱜᱮ ᱤᱧᱦᱚᱸᱧ ᱠᱩᱞᱤᱭᱮᱫ ᱠᱚᱣᱟ ᱠᱩᱞᱤ ᱠᱚᱣᱟ ᱡᱚᱛᱚ ᱦᱚᱲᱜᱮ ᱟᱨ ᱤᱧᱫᱚ ᱯᱮᱲᱟᱼᱯᱩᱨᱵᱩᱠᱚ ᱥᱟᱶ ᱧᱟᱯᱟᱢᱤᱧ ᱠᱷᱚᱡᱟ ᱵᱟᱝ ᱵᱟᱦᱮᱨ ᱨᱮ ᱵᱟᱝ ᱢᱮᱞᱟ ᱵᱟᱡᱟᱨ ᱨᱮ ᱵᱟᱝ ᱡᱟᱦᱟᱸ ᱨᱮᱜᱮ ᱛᱚ ᱚᱱᱠᱟᱜᱮ